ᱫᱤᱱ ᱨᱮ ᱤᱧᱟᱹᱜ ᱡᱚᱢᱟᱜ ᱫᱚ ᱱᱚᱣᱟᱜᱮ ᱡᱮ ᱟᱞᱮ ᱫᱚ ᱥᱮᱛᱟᱜ ᱵᱮᱨᱮᱫ ᱠᱟᱛᱮ ᱡᱚᱜ ᱜᱤᱰᱤ ᱥᱟᱯᱷᱟ ᱵᱟᱲᱟ ᱠᱟᱛᱮ ᱪᱟ ᱞᱮ ᱞᱚᱞᱚᱭᱟ ᱚᱱᱟ ᱥᱟᱶᱛᱮ ᱠᱷᱟᱹᱡᱟᱹᱲᱤ ᱨᱩᱴᱤ ᱞᱮ ᱡᱚᱢᱟ ᱟᱨ ᱫᱟᱠᱟᱭᱟᱞᱮ ᱪᱟᱣᱞᱮ ᱦᱚᱸ ᱢᱚᱡᱽ ᱛᱮᱞᱮ ᱜᱩᱢ ᱥᱟᱯᱦᱟᱭᱟ ᱤᱱᱟᱹ ᱠᱟᱛᱮ ᱞᱮ ᱵᱟᱪᱷᱟᱣᱟ ᱚᱱᱟᱨᱮ ᱫᱷᱤᱨᱤ ᱮᱢᱟᱱ ᱠᱚ ᱛᱟᱦᱮᱱ ᱠᱷᱟᱱ ᱚᱱᱟᱞᱮ ᱵᱟᱪᱷᱟᱣᱟ ᱡᱮᱞᱮᱠᱟ ᱫᱷᱤᱨᱤ ᱠᱚ ᱛᱟᱦᱮᱱ ᱠᱷᱟᱱ ᱚᱱᱟ ᱟᱨᱮᱢ ᱫᱟᱠᱟ ᱞᱮᱠᱷᱟᱡ ᱚᱱᱟᱢ ᱡᱚᱢ ᱞᱮᱠᱷᱟᱱ ᱦᱚᱲᱢᱚ ᱡᱤᱣᱤᱨᱮ ᱟᱭᱢᱟ ᱞᱮᱠᱟᱱ ᱨᱳᱜᱽ ᱧᱟᱢᱚᱜᱼᱟ ᱚᱱᱟ ᱫᱷᱤᱨᱤ ᱡᱚᱢᱟᱜᱼᱟ ᱟᱨ ᱟᱭᱢᱟ ᱞᱮᱠᱟᱱ ᱨᱳᱜᱽ ᱦᱩᱭ ᱫᱟᱲᱮᱭᱟᱜᱼᱟ ᱚᱱᱟᱛᱮ ᱚᱱᱟ ᱠᱚ ᱢᱚᱡᱽ ᱛᱮᱞᱮ ᱵᱟᱪᱷᱟᱣᱟ ᱫᱷᱤᱨᱤ ᱠᱩ ᱤᱱᱟᱹ ᱵᱟᱫᱮ ᱟᱹᱨᱩᱵᱟᱞᱮ ᱤᱱᱟᱹ ᱵᱟᱫ ᱞᱮ ᱠᱷᱟᱫᱽᱞᱮᱭᱟ ᱟᱨ ᱞᱮ ᱡᱚᱢᱟ ᱥᱟᱶᱛᱮ ᱟᱞᱮ ᱫᱚ ᱫᱟᱠᱟ ᱥᱟᱶᱛᱮ ᱟᱹᱰᱤ ᱥᱩᱱᱩᱢᱟᱜ ᱩᱛᱩ ᱡᱤᱱᱤᱥ ᱫᱚ ᱵᱟᱞᱮ ᱡᱚᱢᱟ ᱥᱟᱫᱷᱟᱨᱚᱱ ᱜᱮᱞᱮ ᱩᱛᱩᱭᱟ ᱫᱟᱹᱞ ᱞᱮ ᱩᱛᱩᱭᱟ ᱟᱨ ᱟᱹᱞᱩ ᱞᱮ ᱵᱷᱟᱹᱡᱤᱭᱟ ᱟᱨ ᱚᱱᱟ ᱥᱟᱶᱛᱮ ᱟᱲᱟᱜ ᱥᱟᱠᱟᱢ ᱞᱮ ᱡᱚᱢᱟ ᱡᱟᱹᱥᱛᱤ ᱫᱚ ᱚᱠᱟᱴᱟᱜ ᱛᱮᱫᱚ ᱟᱞᱮᱭᱟᱜ ᱦᱚᱲᱢᱚ ᱞᱟᱹᱜᱤᱫ ᱟᱹᱰᱤ ᱜᱩᱱᱢᱟᱱ ᱦᱩᱭᱩᱜ ᱠᱟᱱ ᱛᱟᱞᱮ ᱵᱮᱞᱟ ᱵᱮᱞᱟ ᱟᱲᱟᱜ ᱫᱚᱞᱮ ᱡᱚᱢ ᱜᱮᱭᱟ ᱱᱮᱛᱟᱨ ᱢᱟ ᱟᱹᱰᱤ ᱚᱥᱟᱱᱛᱤ ᱵᱟᱹᱭᱦᱟᱹᱲ ᱨᱮ ᱠᱷᱟᱱᱛᱟ ᱟᱲᱟᱜ ᱠᱚ ᱡᱟᱱᱟᱢᱚᱜ ᱠᱟᱱ ᱫᱟᱜ ᱞᱮᱠᱷᱟᱡ ᱢᱟ ᱠᱷᱟᱱᱛᱟ ᱟᱲᱟᱜ ᱟᱞᱮ ᱥᱮᱫ ᱢᱟ ᱡᱟᱱᱟᱢᱚᱜᱼᱟ ᱮᱢᱟᱱ ᱛᱮᱭᱟᱜ ᱵᱟᱹᱭᱦᱟᱹᱲ ᱨᱮ ᱟᱲᱟᱜ ᱥᱟᱠᱟᱢ ᱡᱟᱱᱟᱢᱚᱜᱼᱟ ᱚᱠᱟ ᱨᱮᱫᱚ ᱚᱱᱟ ᱨᱮᱫᱚ ᱡᱟᱦᱟᱱᱟᱜ ᱨᱟᱥᱟᱭᱚᱱᱤᱠ ᱠᱷᱟᱫ ᱪᱮᱫ ᱦᱚᱸ ᱵᱟᱝ ᱞᱟᱜᱟᱣ ᱠᱟᱱᱟ ᱚᱱᱟ ᱫᱚ ᱯᱨᱟᱠᱨᱤᱛᱤᱠ ᱛᱮᱜᱮ ᱵᱮᱱᱟᱜ ᱠᱟᱱᱟ ᱚᱱᱟ ᱫᱚ ᱮᱠᱫᱚᱢ ᱟᱹᱰᱤ ᱱᱤᱯᱷᱩᱴ ᱜᱮᱭᱟ ᱚᱱᱟ ᱡᱚᱢ ᱛᱮᱫᱚ ᱡᱟᱦᱟᱱ ᱨᱩᱣᱟᱹ ᱦᱟᱹᱥᱩ ᱦᱚᱸ ᱵᱟᱝ ᱧᱟᱢᱚᱜᱼᱟ ᱵᱚᱨᱪᱚᱝ ᱨᱩᱣᱟᱹ ᱦᱟᱹᱥᱩ ᱜᱮᱭ ᱠᱟᱴᱟᱣᱟ ᱚᱱᱟᱫᱚ ᱡᱟᱹᱲᱤᱵᱩᱴᱤ ᱨᱟᱱ ᱫᱷᱟᱨᱟ ᱦᱚᱸ ᱦᱩᱭᱩᱜ ᱠᱟᱱᱟ ᱚᱱᱟ ᱜᱮᱞᱮ ᱡᱚᱢᱟ ᱟᱨ ᱚᱱᱟ ᱡᱚᱢ ᱛᱮᱜᱮ ᱟᱞᱮᱭᱟᱜ ᱦᱚᱲᱢᱚ ᱫᱚ ᱜᱩᱱ ᱥᱮ ᱫᱟᱲᱮᱭ ᱧᱟᱢᱮᱜ ᱠᱟᱱ ᱛᱟᱞᱮᱭᱟ ᱥᱟᱶᱛᱮ ᱢᱩᱱᱜᱟᱹ ᱟᱲᱟᱜ ᱞᱮ ᱡᱚᱢᱟ ᱢᱩᱱᱜᱟᱹ ᱟᱲᱟᱜ ᱛᱮᱦᱚᱸ ᱟᱭᱢᱟ ᱞᱮᱠᱟᱱ ᱜᱩᱱᱢᱟᱱ ᱦᱩᱭᱩᱜ ᱠᱟᱱ ᱛᱟᱞᱮᱭᱟ ᱯᱮᱥᱟᱨ ᱠᱚᱢᱚᱜ ᱛᱟᱞᱮᱭᱟ ᱟᱭᱢᱟ ᱞᱮᱠᱟᱱᱟᱜ ᱨᱩᱣᱟᱹ ᱚᱱᱟ ᱠᱚ ᱡᱚᱢᱛᱮ ᱪᱟᱵᱟᱜ ᱠᱟᱱ ᱛᱟᱞᱮᱭᱟ ᱟᱞᱮᱫᱚ ᱮᱴᱟᱜ ᱡᱟᱹᱛ ᱞᱮᱠᱟ ᱡᱤᱞ ᱦᱟᱹᱠᱩ ᱫᱚ ᱡᱟᱹᱥᱛᱤ ᱫᱚ ᱵᱟᱞᱮ ᱡᱚᱢᱟ ᱡᱚᱢᱟᱞᱮ ᱡᱤᱞ ᱦᱟᱹᱠᱩᱞᱮ ᱡᱚᱢ ᱜᱮᱭᱟ ᱟᱞᱮ ᱫᱚ ᱟᱞᱮ ᱚᱲᱟᱜ ᱟᱹᱥᱩᱞ ᱥᱤᱢ ᱯᱟᱨᱣᱟ ᱱᱩᱠᱩ ᱠᱚᱞᱮ ᱡᱚᱢ ᱠᱚᱣᱟ ᱠᱤᱨᱤᱧ ᱵᱟᱞᱟ ᱫᱚ ᱵᱟᱞᱮ ᱡᱚᱢ ᱠᱚᱣᱟ ᱪᱮᱫᱟᱜ ᱛᱮ ᱩᱱᱠᱩ ᱫᱚ ᱯᱟᱴᱤ ᱫᱤᱭᱮ ᱨᱟᱱ ᱫᱤᱭᱮ ᱯᱚᱞᱴᱤ ᱠᱚᱠᱚ ᱟᱹᱥᱩᱞ ᱠᱚᱣᱟ ᱢᱤᱫ ᱫᱤᱱ ᱵᱟᱨ ᱫᱤᱱ ᱠᱚ ᱦᱟᱨᱟ ᱦᱚᱪᱚ ᱠᱚᱣᱟ ᱟᱞᱮ ᱫᱚ ᱚᱱᱟᱛᱮ ᱯᱳᱞᱴᱤ ᱡᱤᱞ ᱠᱚᱫᱚ ᱵᱟᱞᱮ ᱡᱚᱢᱟ ᱚᱱᱟ ᱛᱮᱫᱚ ᱟᱞᱮ ᱟᱭᱢᱟ ᱞᱮᱠᱟᱱ ᱠᱷᱚᱛᱤ ᱦᱩᱭ ᱫᱟᱲᱮᱭᱟᱜᱼᱟ ᱟᱨ ᱟᱞᱮ ᱚᱲᱟᱜ ᱥᱤᱢ ᱟᱹᱥᱩᱞ ᱠᱚᱫᱚ ᱱᱩᱠᱩ ᱠᱚᱫᱚ ᱡᱚᱢ ᱠᱟᱛᱮ ᱫᱚ ᱡᱟᱦᱟᱱ ᱨᱳᱜᱽ ᱵᱟᱝ ᱠᱟᱛᱮ ᱟᱞᱮᱭᱟᱜ ᱵᱷᱤᱴᱟᱢᱤᱱ ᱨᱮ ᱠᱟᱹᱢᱤᱭᱮ ᱮᱢᱟ ᱟᱨ ᱦᱟᱹᱠᱩ ᱠᱚᱦᱚᱸ ᱞᱮ ᱡᱚᱢ ᱠᱚᱜᱮᱭᱟ ᱦᱟᱹᱠᱩ ᱠᱚᱦᱚᱸ ᱠᱤᱨᱤᱧ ᱦᱟᱹᱠᱩ ᱠᱚᱫᱚ ᱵᱟᱞᱮ ᱡᱚᱢ ᱠᱚᱣᱟ ᱟᱞᱮ ᱜᱟᱹᱰᱭᱟᱹ ᱨᱮᱞᱮ ᱟᱹᱥᱩᱞ ᱠᱚᱣᱟ ᱩᱱᱠᱩ ᱦᱟᱨᱟᱜ ᱟᱠᱚ ᱡᱚᱢ ᱨᱮᱠᱚ ᱦᱩᱭᱩᱜᱼᱟ ᱛᱚᱠᱷᱚᱱ ᱩᱱᱠᱩ ᱞᱮ ᱜᱚᱡ ᱠᱚᱣᱟ ᱟᱨᱞᱮ ᱡᱚᱢ ᱠᱚᱣᱟ ᱠᱤᱨᱤᱧ ᱦᱟᱹᱠᱩ ᱫᱚ ᱱᱚᱣᱟ ᱤᱭᱟᱹᱛᱮ ᱵᱟᱞᱮ ᱡᱚᱢ ᱠᱚᱣᱟ ᱪᱮᱫᱟᱜ ᱮᱱᱛᱮᱫ ᱩᱱᱠᱩ ᱫᱚ ᱟᱭᱢᱟ ᱫᱤᱱ ᱨᱮᱱ ᱜᱚᱡ ᱦᱟᱹᱠᱩ ᱠᱚ ᱛᱟᱦᱮᱱᱟ ᱟᱨ ᱩᱱᱠᱩ ᱫᱚ ᱯᱷᱨᱤᱡᱽ ᱨᱮᱠᱚ ᱫᱚᱦᱚ ᱠᱚᱣᱟ ᱪᱮᱫ ᱠᱚᱨᱮ ᱪᱚᱠᱚ ᱫᱚᱦᱚ ᱠᱚᱣᱟ ᱟᱭᱢᱟ ᱫᱤᱱ ᱨᱮᱱ ᱜᱚᱡ ᱦᱟᱹᱠᱩ ᱩᱱᱠᱩ ᱦᱟᱹᱠᱩ ᱨᱮᱜᱮ ᱨᱳᱜᱽ ᱫᱚ ᱛᱟᱦᱮᱱᱟ ᱚᱱᱟᱛᱮ ᱟᱞᱮ ᱫᱚ ᱩᱱᱠᱩ ᱦᱟᱹᱠᱩ ᱵᱟᱝ ᱠᱟᱛᱮ ᱚᱲᱟᱜ ᱨᱮᱱ ᱦᱟᱹᱠᱩ ᱜᱮᱞᱮ ᱡᱚᱢ ᱠᱚᱣᱟ ᱚᱲᱟᱜ ᱨᱮᱱ ᱦᱟᱹᱠᱩ ᱵᱟᱠᱚ ᱛᱟᱦᱮᱱ ᱠᱷᱟᱱ ᱟᱞᱮᱭᱟᱜ ᱜᱟᱹᱰᱭᱟᱹ ᱫᱟᱜ ᱪᱟᱵᱟ ᱞᱮᱱᱠᱷᱟᱱ ᱛᱚᱠᱷᱚᱱ ᱦᱟᱹᱠᱩ ᱫᱚ ᱵᱟᱞᱮ ᱡᱚᱢ ᱦᱟᱛᱟᱲ ᱠᱚᱣᱟ ᱛᱤᱨᱮ ᱥᱤᱡᱮᱱ ᱦᱩᱭᱩᱜᱼᱟ ᱜᱟᱹᱰᱭᱟᱹ ᱨᱮ ᱫᱟᱜ ᱯᱮᱨᱮᱡᱚᱜᱼᱟ ᱦᱟᱹᱠᱩᱞᱮ ᱟᱹᱥᱩᱞ ᱠᱚᱣᱟ ᱠᱚ ᱦᱟᱨᱟᱜ ᱟᱠᱚ ᱛᱚᱠᱷᱚᱱ ᱜᱮᱞᱮ ᱡᱚᱢ ᱠᱚᱣᱟ ᱟᱨ ᱱᱚᱝᱠᱟᱛᱮ ᱡᱟᱹᱥᱛᱤ ᱟᱞᱮ ᱫᱚ ᱟᱲᱟᱜ ᱥᱟᱠᱟᱢ ᱜᱮᱞᱮ ᱡᱚᱢᱟ ᱚᱠᱟᱴᱟᱜ ᱛᱮᱫᱚ ᱟᱞᱮᱭᱟᱜ ᱦᱚᱲᱢᱚ ᱡᱤᱣᱤᱨᱮ ᱜᱩᱱᱢᱟᱱ ᱦᱩᱭᱩᱜ ᱠᱟᱱ ᱛᱟᱞᱮᱭᱟ